ᱦᱮᱞᱳ ᱦᱮᱸ ᱤᱧ ᱢᱮᱫᱴᱟᱝ ᱳᱰᱟᱨ ᱤᱧ ᱮᱢ ᱞᱟᱹᱜᱤᱫ ᱪᱤᱞᱤ ᱪᱤᱠᱮᱱ ᱟᱨ ᱚᱱᱟ ᱫᱚ ᱫᱷᱤᱱᱟᱹᱝ ᱛᱮ ᱥᱮᱴᱮᱨ ᱟᱹᱧ ᱦᱩᱭᱩᱜ ᱛᱟᱯᱮᱭᱟ ᱦᱮᱸ ᱮᱠᱫᱚᱢ ᱚᱠᱛᱚ ᱱᱟᱹᱯᱤᱛ ᱨᱮᱜᱮ ᱟᱨ ᱪᱷᱟᱹᱲ ᱨᱮᱭᱟᱜ ᱠᱟᱛᱷᱟ ᱡᱩᱫᱤ ᱦᱮᱱᱟᱜ ᱠᱷᱟᱡ ᱚᱵᱚᱥᱥᱚᱭ ᱪᱷᱟᱲ ᱫᱚ ᱮᱢᱚᱜ ᱯᱮ